ᱦᱮᱸ ᱦᱮᱞᱳ ᱦᱮᱸ ᱤᱧ ᱪᱟᱥᱠᱟᱹᱢᱤ ᱜᱮᱧ ᱠᱚᱨᱟᱣ ᱜᱮᱭᱟ ᱞᱟᱹᱭᱢᱮ ᱢᱟ ᱦᱮᱸ ᱞᱟᱹᱭᱢᱮ

ᱪᱟᱥᱵᱟᱥ ᱵᱟᱵᱚᱫᱛᱮ ᱵᱟᱲᱟᱭ ᱥᱟᱱᱟᱭ ᱢᱮᱭᱟ ᱛᱟᱭᱛᱚ

ᱟᱞᱮ ᱱᱤᱭᱟᱹ ᱮᱞᱟᱠᱟ ᱨᱮᱫᱚ ᱡᱟᱹᱥᱛᱤ ᱠᱟᱭᱛᱮ ᱦᱩᱲᱩ ᱜᱩᱦᱩᱢ ᱛᱩᱲᱤ ᱱᱤᱭᱟᱹ ᱠᱚᱜᱮᱞᱮ ᱪᱟᱥ ᱵᱟᱲᱟᱭ ᱜᱮᱭᱟ ᱟᱫᱚ ᱦᱩᱲᱩ ᱪᱟᱥ ᱞᱟᱹᱜᱤᱫ ᱫᱚ ᱚᱱᱟᱦᱟ ᱦᱤᱥᱤᱫ ᱦᱚᱭ ᱫᱟᱜ ᱤᱱᱟᱹᱜᱮ ᱢᱟᱨᱟᱝ ᱛᱮᱫᱚ ᱦᱤᱡᱩᱜᱼᱟ ᱚᱱᱟ ᱴᱷᱤᱠᱴᱷᱟᱠ ᱵᱟᱝ ᱦᱩᱭ ᱞᱮᱱᱠᱷᱟᱱ ᱫᱚ ᱪᱟᱥᱵᱟᱥ ᱫᱚ ᱴᱷᱤᱠᱴᱷᱟᱠ ᱵᱟᱝ ᱦᱩᱭᱩᱜᱼᱟ ᱟᱨ ᱟᱞᱩᱫᱚ ᱚᱱᱠᱟ ᱨᱮᱭᱟᱲᱫᱤᱱ ᱠᱚ ᱨᱚᱦᱚᱭ ᱫᱟᱦᱟ ᱢᱳᱴᱟᱢᱳᱴᱤ ᱡᱟᱱᱩᱣᱟᱨᱤ ᱢᱟᱥ ᱛᱮᱜᱮᱞᱮ ᱨᱟᱠᱟᱵᱟ ᱜᱩᱦᱩᱢᱦᱚᱸ ᱨᱮᱭᱟᱲ ᱫᱤᱱᱜᱮ ᱟᱵᱟᱨ ᱦᱩᱲᱩᱫᱚ ᱥᱮᱨᱢᱟᱨᱮ ᱵᱟᱨ ᱫᱷᱟᱣᱞᱮ ᱪᱟᱥᱟ ᱚᱱᱟᱫᱚ ᱢᱤᱫᱽ ᱫᱚ ᱚᱱᱟ ᱵᱷᱟᱫᱚᱨ ᱟᱥᱥᱤᱱ ᱠᱚᱛᱮ ᱟᱨ ᱢᱤᱴᱴᱟᱝ ᱫᱚ ᱱᱚᱼᱚᱭ ᱯᱳᱥ ᱢᱟᱜᱷ ᱡᱟᱦᱟᱸ ᱫᱚ ᱵᱤᱞᱤᱜᱼᱟ ᱟᱦᱟᱜ ᱚᱱᱟ ᱜᱮᱫ ᱠᱟᱛᱮᱱ ᱟᱨᱳ ᱜᱮᱪᱷᱤᱞᱮ ᱟᱨᱡᱟᱣᱟ ᱟᱫᱚ ᱥᱤᱛᱩᱝᱜᱮ ᱱᱚᱱᱟ ᱫᱚᱞᱮ ᱨᱚᱦᱚᱭᱟ

ᱥᱟᱨ ᱦᱤᱥᱟᱹᱵᱽ ᱛᱮᱫᱚ ᱟᱞᱮ ᱰᱟᱝᱨᱟ ᱜᱩᱨᱤᱡ ᱜᱮᱞᱮ ᱵᱮᱵᱚᱦᱟᱨ ᱜᱮᱭᱟ ᱟᱨ ᱱᱮᱛᱟᱨ ᱫᱚ ᱵᱟᱡᱟᱨᱨᱮ ᱟᱭᱢᱟ ᱨᱚᱠᱚᱢ ᱠᱮᱢᱤᱠᱮᱞ ᱥᱟᱨ ᱠᱤᱨᱤᱧ ᱫᱟᱹ ᱧᱟᱢᱚᱜ ᱠᱟᱱᱟ ᱚᱱᱟᱠᱚ ᱥᱟᱨᱞᱮ ᱵᱮᱵᱚᱦᱟᱨ ᱜᱮᱭᱟ ᱦᱩᱸ ᱛᱟᱨᱯᱚᱨ ᱠᱤᱴ ᱯᱚᱛᱚᱝᱜᱚ ᱫᱟᱹᱲ ᱞᱟᱹᱜᱤᱫᱽ ᱦᱚᱸᱭ ᱤᱱᱥᱮᱠᱴ ᱥᱟᱭᱤᱴᱯᱮᱥᱴᱮᱥᱟᱭᱤᱰᱞᱮ ᱵᱮᱵᱚᱦᱟᱨ ᱜᱮᱭᱟ ᱩᱸ ᱛᱚᱵᱮ ᱚᱱᱟ ᱠᱚᱫᱚ ᱠᱷᱩᱵ ᱮᱠᱴᱟ ᱯᱚᱨᱤᱵᱮᱥ ᱞᱟᱹᱜᱤᱫᱽ ᱦᱚᱸ ᱵᱟᱝ ᱴᱷᱤᱠᱟ ᱟᱨ ᱥᱚᱢᱚᱭ ᱠᱷᱚᱛᱤᱭᱟ ᱚᱱᱟᱛᱮ ᱠᱮᱢᱤᱠᱮᱞ ᱥᱟᱨᱫᱚ ᱠᱷᱩᱵ ᱮᱠᱴᱟ ᱵᱮᱵᱚᱦᱟᱨ ᱥᱮᱱᱫᱚ ᱵᱟᱞᱮ ᱪᱟᱞᱟᱜ ᱜᱮᱭᱟ ᱟᱞᱮᱞᱮ ᱪᱮᱥᱴᱟᱭ ᱜᱮᱭᱟ ᱡᱟᱦᱟᱸ ᱛᱤᱱᱟᱹ ᱡᱚᱭᱵᱚ ᱥᱟᱨᱛᱮ ᱪᱟᱥ ᱵᱷᱟᱹᱜᱤ ᱠᱚᱨᱟᱣ ᱜᱟᱱᱚᱜᱼᱟ ᱚᱱᱟᱜᱮ ᱚᱱᱟ ᱛᱟᱞᱮ ᱵᱮᱵᱚᱦᱟᱨᱟ ᱦᱚᱸ ᱚᱱᱟᱫᱚ ᱦᱟᱸᱜ ᱡᱚᱛᱚ ᱞᱮᱠᱟᱱ ᱦᱚᱲᱜᱮ ᱢᱮᱱᱟᱜ ᱞᱮᱭᱟ ᱡᱟᱦᱟᱸᱭ ᱠᱚᱫᱳ ᱟᱭᱢᱟ ᱠᱷᱮᱛ ᱛᱟᱠᱚ ᱩᱱᱠᱩᱫᱚ ᱡᱚᱢᱛᱮ ᱦᱚᱸ ᱠᱚ ᱠᱩᱞᱟᱹᱭᱟ ᱟᱨ ᱵᱟᱹᱲᱛᱤ ᱦᱚᱸ ᱵᱟᱹᱲᱛᱤ ᱛᱟᱠᱚ ᱚᱱᱟᱯᱮ ᱵᱟᱹᱲᱛᱤ ᱦᱳᱲᱳ ᱫᱚ ᱥᱩᱨᱥᱩᱯᱩᱨ ᱨᱮᱱ ᱵᱮᱵᱥᱟ ᱵᱟᱱᱤᱡᱡᱚ ᱦᱚᱲ ᱴᱷᱮᱱᱠᱚ ᱟᱠᱨᱤᱧᱟ ᱟᱨ ᱡᱟᱸᱦᱟᱭᱠᱳ ᱦᱚᱲ ᱦᱚᱸᱠᱚ ᱟᱢᱫᱟ ᱜᱮᱭᱟ ᱠᱷᱮᱛ ᱦᱚᱸᱠᱚ ᱟᱢᱠᱮᱫᱟ ᱠᱚᱣᱟ ᱩᱱᱠᱩᱫᱟ ᱟᱠᱨᱤᱧ ᱨᱮᱭᱟᱜ ᱠᱚ ᱠᱳᱱᱳᱨᱚᱠᱚᱢ ᱠᱟᱛᱷᱟ ᱫᱚ ᱵᱟᱝ ᱨᱟᱠᱟᱵ ᱠᱚᱣᱟ ᱩᱱᱠᱩᱫᱚ ᱡᱚᱢ ᱛᱮᱜᱮ ᱪᱟᱵᱟᱭᱟ ᱟᱞᱮ ᱱᱚᱛᱮ ᱫᱚ ᱵᱚᱥᱛᱟ ᱦᱤᱥᱟᱹᱵᱞᱮ ᱠᱟᱫᱤᱧ ᱜᱮᱭᱟ ᱡᱟᱦᱟᱸᱫᱚ ᱥᱟᱴᱠᱤᱞᱳᱨᱮ ᱵᱚᱥᱛᱮᱠᱚ ᱢᱮᱛᱟᱜ ᱠᱟᱱᱟ ᱚᱱᱟ ᱥᱟᱴ ᱠᱤᱞᱳᱨᱮ ᱢᱳᱴᱟᱢᱳᱴᱤ ᱫᱟᱢ ᱨᱟᱠᱟᱵᱟ ᱠᱷᱩᱵ ᱵᱷᱟᱹᱜᱤ ᱫᱟᱢ ᱛᱟᱦᱮᱱ ᱠᱷᱟᱱ ᱜᱮᱞᱯᱮ ᱤᱥᱤ ᱴᱟᱠᱟ ᱚᱸ ᱜᱟᱱᱚᱜ ᱡᱚᱫᱤ ᱦᱳᱭᱳᱜᱼᱟ ᱛᱟᱦᱚᱞᱮ ᱟᱞᱮ ᱵᱚᱥᱛᱮᱨᱮ

ᱦᱟᱸ ᱦᱩᱲᱩ ᱛᱟᱨᱯᱚᱨ ᱱᱤᱭᱟᱹ ᱜᱩᱦᱩᱢ ᱟᱹᱞᱩ ᱱᱤᱭᱟᱹᱠᱚ ᱵᱟᱛ ᱠᱟᱛᱮᱱ ᱦᱚᱸ ᱥᱚᱵᱡᱤ ᱠᱟᱛᱮ ᱥᱚᱵᱡᱤᱞᱮ ᱨᱚᱦᱚᱭ ᱜᱮᱭᱟ ᱡᱟᱦᱟᱸᱫᱚ ᱴᱚᱞᱟᱯᱟᱲᱟ ᱨᱮᱭᱟᱜ ᱥᱩᱨᱥᱩᱯᱩᱨ ᱦᱟᱴ ᱠᱚᱨᱮ ᱟᱠᱷᱨᱤᱧᱟ ᱟᱨ ᱟᱞᱮ ᱛᱚ ᱵᱟᱞᱮ ᱟᱠᱨᱤᱧ ᱨᱚᱦᱚᱸ ᱡᱟᱦᱟᱸᱭ ᱠᱚ ᱥᱚᱵᱡᱤ ᱵᱮᱵᱥᱟ ᱫᱟᱨᱮᱠᱚ ᱦᱤᱡᱩᱜᱼᱟ ᱩᱱᱠᱩ ᱴᱷᱮᱱ ᱞᱮ ᱟᱠᱷᱨᱤᱧᱟ ᱩᱱᱠᱩ ᱦᱟᱴᱴᱩᱠᱩ ᱤᱫᱤᱭᱟ ᱟᱨ ᱵᱟᱝᱠᱷᱟᱱ ᱥᱩᱨᱨᱮ ᱟᱲᱚᱛ ᱢᱮᱱᱟᱜᱼᱟ ᱟᱲᱚᱛᱞᱮ ᱰᱤᱴᱩᱠᱟ ᱵᱚᱥᱛᱟ ᱵᱚᱥᱛᱟ ᱥᱮᱛᱟᱜ ᱵᱷᱳᱨᱞᱮ ᱤᱫᱤ ᱦᱚᱴᱚ ᱠᱟᱜ ᱟᱭᱢᱟ ᱞᱮᱠᱟᱱ ᱥᱚᱵᱡᱤ ᱜᱤᱞᱚ ᱨᱚᱦᱚᱭ ᱜᱮᱭᱟ ᱡᱮᱢᱚᱱ ᱫᱷᱚᱨᱚ ᱢᱩᱞᱟᱹ ᱦᱳᱭᱮᱱᱟ ᱵᱟᱫᱷᱟᱠᱚᱯᱤ ᱦᱳᱭᱱᱟ ᱯᱷᱩᱞᱠᱚᱯᱤ ᱦᱳᱭᱱᱟ ᱴᱚᱢᱮᱴᱚ ᱜᱟᱡᱚᱨ ᱠᱟᱪᱟᱞᱚᱝᱠᱟ ᱯᱮᱭᱟᱡ ᱦᱳᱭᱱᱟ ᱟᱸ ᱱᱚᱝᱠᱟ ᱡᱮ ᱡᱟᱨ ᱢᱚᱛᱚ ᱥᱩᱵᱤᱫᱟ ᱞᱮᱠᱟᱱ ᱠᱚ ᱨᱚᱦᱚᱭᱟ ᱡᱟᱦᱟᱸ ᱡᱟᱦᱟᱸ ᱛᱤᱱᱟᱹ ᱫᱟᱲᱮ ᱢᱮᱱᱟᱜ ᱯᱮᱭᱟ ᱩᱱᱟᱹ ᱨᱚᱦᱚᱭ ᱦᱮᱸ ᱧᱮᱞ ᱞᱮᱠᱷᱟᱱ ᱫᱚᱢ ᱵᱟᱡᱟᱨ ᱨᱮᱱᱟᱜ ᱫᱚᱨ ᱫᱟᱢ ᱵᱷᱟᱹᱜᱤᱜᱮ ᱛᱟᱦᱮᱸᱱ ᱠᱷᱟᱱ ᱛᱟᱦᱚᱞᱮ ᱫᱚ ᱢᱳᱴᱟ ᱴᱟᱠᱟ ᱨᱮ ᱯᱚᱠᱮᱴ ᱫᱚ ᱵᱚᱞᱚᱱᱟ ᱟᱨ ᱵᱟᱝᱠᱷᱟᱱ ᱵᱟᱡᱟᱨ ᱠᱷᱟᱨᱟᱯ ᱛᱟᱦᱮᱸᱱ ᱠᱷᱟᱱ ᱫᱚ ᱚᱱᱮᱠ ᱥᱚᱢᱚᱭᱦᱚᱸ ᱱᱚᱝᱠᱟᱱ ᱦᱳᱭᱳᱜᱼᱟ ᱡᱮ ᱟᱹᱰᱤ ᱞᱳᱠᱥᱟᱱ ᱨᱮᱞᱮ ᱯᱟᱲᱟᱣ ᱵᱟᱲᱟᱣ ᱠᱟᱱᱟ ᱛᱚ ᱩᱱᱥᱚᱢᱚᱭ ᱫᱚ ᱵᱮᱥᱤᱜᱮ ᱠᱷᱚᱭ ᱠᱷᱚᱛᱤ ᱦᱩᱭᱩᱜᱼᱟ ᱟᱨ ᱡᱟᱦᱟᱸᱱᱟ ᱵᱟᱲᱟᱭ ᱨᱮᱱᱟᱜ ᱢᱮᱱᱟᱜ ᱛᱟᱢᱟ ᱴᱷᱤᱠᱜᱮᱭᱟ ᱴᱷᱤᱠᱜᱮᱭᱟ ᱢᱟ ᱛᱚᱵᱮ ᱦᱩᱸ